ᱤᱧᱫᱚ ᱥᱩᱱᱩᱢ ᱵᱩᱞᱩᱝ ᱥᱮ ᱩᱛᱩ ᱛᱚᱨᱠᱟᱨᱤ ᱨᱮᱱᱟᱜ ᱫᱟᱢ ᱫᱚᱨ ᱨᱮᱱᱟᱜ ᱤᱧ ᱞᱟᱹᱭᱫᱟ ᱡᱮ ᱞᱟᱦᱟᱛᱮ ᱯᱟᱹᱦᱤᱞ ᱫᱚ ᱛᱟᱦᱮᱸ ᱠᱟᱱᱟ ᱩᱛᱩ ᱛᱮᱭᱟᱜ ᱢᱚᱛᱞᱚᱵ ᱟᱹᱞᱩ ᱛᱟᱦᱮᱸ ᱠᱟᱱᱟ ᱵᱤᱥ ᱴᱟᱠᱟ ᱠᱤᱞᱳ ᱟᱨᱦᱚᱸ ᱤᱱᱟᱹ ᱛᱟᱭᱚᱢ ᱛᱟᱦᱮᱸ ᱯᱚᱸᱪᱤᱥ ᱴᱟᱠᱟ ᱠᱤᱞᱳ ᱱᱤᱛᱚᱜ ᱟᱵᱟᱨ ᱛᱤᱨᱤᱥ ᱴᱟᱠᱟ ᱠᱤᱞᱳ ᱦᱩᱭ ᱠᱟᱱᱟ ᱟᱫᱚ ᱱᱚᱝᱠᱟ ᱞᱮᱠᱟᱛᱮ ᱫᱟᱢ ᱵᱟᱲᱦᱟᱣ ᱪᱟᱞᱟᱜ ᱠᱟᱱᱟ ᱟᱭᱢᱟ ᱟᱹᱞᱩ ᱨᱮᱱᱟᱜ ᱵᱮᱸᱜᱟᱲ ᱨᱮᱱᱟᱜ ᱥᱮ ᱠᱟᱨᱞᱟ ᱠᱚᱨᱮᱱᱟᱜ ᱵᱷᱮᱱᱰᱤ ᱠᱚᱨᱮᱱᱟᱜ ᱦᱟᱹᱨ ᱮᱢᱟᱱ ᱛᱮᱭᱟᱜ ᱦᱟᱹᱨᱭᱟᱹᱲ ᱡᱤᱱᱤᱥ ᱵᱚᱞᱮ ᱟᱫᱚ ᱱᱚᱝᱠᱟ ᱩᱛᱩ ᱛᱮᱭᱟᱜ ᱫᱟᱢ ᱫᱚᱨ ᱨᱮ ᱵᱟᱲᱦᱟᱣ ᱪᱟᱞᱟᱜ ᱠᱟᱱᱟ ᱟᱫᱚ ᱨᱮᱸᱜᱮᱡ ᱦᱚᱲ ᱫᱚ ᱪᱤᱠᱟᱹ ᱛᱮᱵᱚᱱ ᱟᱹᱥᱩᱞᱚᱜᱼᱟ ᱟᱨ ᱱᱚᱜᱼᱚᱭ ᱟᱞᱮ ᱥᱮᱫ ᱫᱚ ᱱᱚᱣᱟ ᱯᱟᱠᱩᱲ ᱰᱤᱥᱴᱤᱠ ᱨᱮᱫᱚ ᱵᱟᱨ ᱵᱚᱪᱷᱚᱨ ᱫᱤᱱ ᱟᱠᱟᱞ ᱠᱮᱫᱟ ᱵᱟᱨ ᱵᱚᱪᱷᱚᱨᱮ ᱟᱠᱟᱞ ᱠᱮᱫᱟ ᱟᱨ ᱱᱤᱛᱚᱜ ᱡᱚᱢ ᱠᱚᱨᱮᱱᱟᱜ ᱛᱷᱚᱲᱟ ᱠᱚᱥᱴᱚ ᱦᱩᱭᱩᱜ ᱠᱟᱱᱟ ᱟᱨ ᱡᱟᱦᱟᱸᱭ ᱚᱱᱠᱟ ᱢᱮᱱᱟᱜ ᱛᱟᱭ ᱠᱷᱟᱱ ᱫᱟᱜ ᱠᱚ ᱥᱩᱵᱤᱫᱷᱟ ᱦᱮᱱᱟᱜ ᱠᱷᱟᱱ ᱠᱟᱹᱴᱤᱡ ᱵᱟᱲᱜᱮ ᱠᱚᱨᱮᱫ ᱡᱟᱣ ᱜᱮᱞᱮ ᱪᱟᱥ ᱮᱫᱟ ᱟᱹᱞᱩ ᱵᱮᱸᱜᱟᱲ ᱤᱱᱟᱹ ᱠᱚᱛᱮ ᱞᱮ ᱡᱚᱢ ᱟᱹᱥᱩᱞ ᱡᱮᱣᱮᱫᱚᱜ ᱠᱟᱱᱟ ᱥᱮ ᱟᱨ ᱱᱚᱝᱠᱟ ᱱᱩᱱᱟᱹᱜ ᱫᱚᱨ ᱫᱚ ᱡᱤᱱᱤᱥ ᱛᱟᱦᱮᱱ ᱠᱷᱟᱱ ᱦᱚᱲ ᱦᱚᱯᱚᱱ ᱫᱚ ᱪᱤᱠᱟᱹᱛᱮ ᱟᱫᱚ ᱱᱚᱝᱠᱟ ᱫᱚᱵᱚᱱ ᱟᱹᱥᱩᱞᱚᱜᱼᱟ ᱟᱨ ᱩᱛᱩ ᱛᱮᱭᱟᱜ ᱢᱟ ᱟᱹᱰᱤ ᱫᱚᱨ ᱜᱮ ᱦᱩᱭᱩᱜ ᱠᱟᱱ ᱟᱨ ᱱᱚᱝᱠᱟ ᱞᱮᱠᱟᱛᱮ ᱟᱵᱚ ᱦᱚᱲ ᱞᱟᱹᱜᱤᱫ ᱦᱚᱸ ᱵᱚᱞᱮ ᱢᱳᱵᱟᱭᱤᱞ ᱛᱮ ᱯᱷᱳᱱ ᱯᱮ ᱛᱮ ᱟᱹᱰᱤ ᱥᱩᱵᱤᱫᱷᱟ ᱦᱩᱭᱩᱜ ᱠᱟᱱᱟ ᱯᱚᱭᱥᱟ ᱵᱟᱢ ᱤᱫᱤ ᱠᱟᱜ ᱨᱮᱦᱚᱸ ᱟᱨ ᱯᱷᱳᱱ ᱞᱟᱹᱜᱤᱫ ᱱᱤᱛᱚᱜ ᱯᱷᱳᱱ ᱛᱮ ᱨᱚᱯᱚᱲ ᱞᱟᱹᱜᱤᱫ ᱦᱚᱸ ᱟᱹᱰᱤ ᱥᱩᱵᱤᱫᱷᱟ ᱠᱟᱱᱟ ᱟᱨ ᱯᱚᱭᱥᱟ ᱵᱟᱢ ᱤᱫᱤ ᱠᱟᱜ ᱨᱮᱦᱚᱸ ᱯᱷᱳᱱ ᱯᱮ ᱛᱮ ᱡᱟᱦᱟᱸᱭ ᱯᱚᱭᱥᱟᱢ ᱮᱢ ᱫᱟᱲᱮᱭᱟᱠᱚᱣᱟ ᱟᱹᱰᱤ ᱢᱚᱡᱽ ᱜᱮ ᱱᱚᱣᱟᱫᱚ